ᱱᱚᱣᱟᱫᱚ ᱢᱤᱫᱴᱤᱡ ᱥᱚᱨᱠᱟᱨᱟᱜ ᱢᱤᱫᱴᱤᱡ ᱢᱟᱱᱮ ᱟᱡᱟᱜ ᱤᱭᱟᱹ ᱠᱟᱱᱟᱭ ᱛᱟᱭ ᱨᱮᱸᱜᱮᱡ ᱜᱤᱫᱽᱨᱟᱹ ᱠᱚ ᱡᱟᱦᱟᱸ ᱯᱟᱲᱦᱟᱜ ᱥᱩᱵᱤᱫᱷᱟ ᱠᱚ ᱧᱟᱢ ᱢᱟ ᱥᱚᱨᱠᱟᱨᱤ ᱥᱠᱩᱞ ᱠᱚᱨᱮ ᱟᱨ ᱵᱟᱝ ᱢᱟ ᱡᱟᱦᱟᱸᱜᱮ ᱱᱚᱝᱠᱟ ᱢᱮᱱᱟᱜ ᱠᱚᱣᱟ ᱨᱮᱸᱜᱮᱡ ᱜᱤᱫᱽᱨᱟᱹ ᱠᱚ ᱯᱟᱲᱦᱟᱜ ᱞᱟᱹᱜᱤᱫ ᱛᱮ ᱱᱚᱣᱟ ᱮᱢᱟᱱ ᱛᱮᱢᱟᱱ ᱟᱠᱚᱣᱟᱜ ᱰᱨᱮᱥ ᱠᱚᱨᱮᱜ ᱟᱠᱚᱣᱟᱜ ᱡᱚᱢᱼᱧᱩ ᱠᱚᱨᱮᱜ ᱱᱚᱣᱟ ᱠᱚ ᱟᱞᱚ ᱠᱚ ᱚᱥᱩᱵᱤᱫᱷᱟᱜ ᱢᱟ ᱤᱫᱤ ᱠᱟᱛᱮᱫ ᱱᱚᱣᱟ ᱯᱚᱥᱚᱱᱫᱚ ᱢᱤᱫᱴᱤᱡ ᱟᱡᱟᱜ ᱢᱟᱱᱮ ᱤᱭᱟᱹ ᱠᱟᱱᱟ ᱛᱟᱭ ᱢᱟᱱᱮ ᱥᱠᱤᱢ ᱠᱟᱱᱟ ᱛᱟᱭ ᱢᱤᱫᱴᱤᱡ ᱟᱨ ᱱᱚᱣᱟ ᱥᱠᱤᱢ ᱨᱮ ᱡᱟᱦᱟᱸ ᱞᱮᱠᱟ ᱢᱤᱫᱴᱤᱡ ᱥᱚᱨᱠᱟᱨᱤ ᱥᱠᱩᱞ ᱨᱮ ᱡᱮᱢᱚᱱ ᱩᱱᱠᱩ ᱜᱤᱫᱽᱨᱟᱹ ᱠᱚ ᱡᱟᱦᱟᱸ ᱞᱮᱠᱟ ᱢᱟᱱᱮ ᱴᱨᱟᱭᱵᱮᱞ ᱮᱨᱤᱭᱟ ᱠᱷᱚᱱ ᱠᱚ ᱦᱤᱡᱩᱜ ᱠᱟᱱᱟ ᱩᱱᱠᱩ ᱞᱟᱹᱜᱤᱫ ᱢᱟᱱᱮ ᱡᱚᱢᱼᱧᱩ ᱡᱟᱦᱟᱸᱵᱚᱱ ᱵᱚᱱᱫᱳᱵᱚᱥᱛᱚ ᱟᱠᱟᱱᱟ ᱢᱮᱱᱫᱚ ᱢᱚᱫᱽᱫᱷᱟᱱᱱᱚ ᱵᱷᱳᱡᱚᱱᱚ ᱦᱩᱭᱩᱜ ᱠᱟᱱᱟ ᱚᱱᱟ ᱦᱩᱭᱩᱜ ᱠᱟᱱᱟ ᱡᱟᱦᱟᱸ ᱛᱤᱱᱟᱹᱜ ᱜᱤᱫᱽᱨᱟᱹ ᱠᱚ ᱩᱱᱠᱩ ᱠᱚ ᱦᱤᱡᱩᱜ ᱠᱟᱱᱟ ᱠᱚ ᱩᱱᱠᱩ ᱠᱚ ᱞᱟᱹᱜᱤᱫ ᱛᱮ ᱡᱚᱢᱼᱧᱩ ᱞᱟᱹᱜᱤᱫ ᱛᱮ ᱡᱟᱦᱟᱸ ᱞᱮᱠᱟ ᱢᱟᱱᱮ ᱮᱨᱮᱡᱽᱢᱮᱱᱴ ᱠᱟᱱᱟ ᱵᱟᱝᱠᱷᱟᱱ ᱫᱚᱛᱚ ᱯᱮᱱᱴ ᱞᱟᱹᱜᱤᱫ ᱠᱚ ᱵᱟᱝᱠᱷᱟᱱ ᱯᱟᱲᱦᱟᱣ ᱥᱟᱢᱚᱜᱨᱤ ᱠᱚ ᱞᱟᱹᱜᱤᱫ ᱠᱚ ᱮᱢᱟᱱ ᱠᱚ ᱞᱟᱹᱜᱤᱫ ᱡᱚᱛᱚ ᱞᱮᱠᱟᱱᱟᱜ ᱤᱫᱤ ᱠᱟᱛᱮᱫ ᱡᱟᱦᱟᱸ ᱢᱤᱫᱴᱤᱡ ᱥᱚᱨᱠᱟᱨᱤ ᱟᱵᱚ ᱱᱚᱣᱟ ᱱᱩᱠᱩ ᱨᱮᱸᱜᱮᱡ ᱦᱚᱲ ᱠᱚ ᱡᱮᱢᱚᱱ ᱥᱚᱨᱠᱟᱨᱤ ᱥᱠᱩᱞ ᱨᱮᱠᱚ ᱯᱟᱲᱦᱟᱜ ᱠᱟᱱ ᱠᱷᱟᱱ ᱩᱱᱠᱩ ᱠᱚ ᱟᱱ ᱛᱮ ᱱᱚᱣᱟ ᱫᱚ ᱢᱤᱫᱴᱤᱡ ᱟᱭᱟᱜ ᱯᱨᱚᱠᱨᱤᱭᱟ ᱱᱚᱣᱟ ᱫᱚ ᱢᱤᱫᱴᱤᱡᱼᱮ ᱪᱟᱹᱞᱩ ᱠᱟᱜᱼᱟ ᱟᱫᱚ ᱱᱚᱣᱟ ᱨᱮᱫᱚ ᱟᱹᱰᱤᱞᱮᱠᱟ ᱚᱱᱠᱟ ᱵᱮᱱᱤᱯᱷᱤᱴ ᱠᱚ ᱧᱟᱢᱮᱫ ᱜᱮᱭᱟ ᱚᱵᱚᱥᱥᱳᱭ ᱜᱤᱫᱽᱨᱟᱹ ᱠᱚ ᱢᱮᱱ ᱠᱮᱜ ᱠᱷᱟᱱ ᱫᱚ ᱡᱩᱫᱤ ᱚᱱᱟ ᱥᱠᱩᱞ ᱨᱮᱱ ᱡᱩᱫᱤ ᱠᱚᱨᱢᱚᱪᱟᱹᱨᱤ ᱠᱚ ᱡᱩᱫᱤ ᱴᱷᱤᱠ ᱢᱮᱱᱟᱜ ᱠᱚᱣᱟ ᱮᱱᱠᱷᱟᱱ ᱱᱚᱣᱟ ᱥᱠᱤᱢ ᱟᱠᱚ ᱵᱷᱟᱹᱜᱤ ᱥᱟᱺᱦᱤᱡ ᱛᱮᱠᱚ ᱪᱟᱞᱟᱣᱮᱜᱼᱟ ᱟᱨ ᱱᱚᱣᱟ ᱠᱚ ᱪᱟᱞᱟᱣᱮᱜ ᱠᱷᱟᱱ ᱫᱚ ᱩᱱᱠᱩ ᱜᱤᱫᱽᱨᱟᱹ ᱠᱚᱣᱟᱜ ᱵᱷᱚᱵᱤᱥᱥᱚᱛ ᱩᱡᱡᱚᱞᱚᱜ ᱠᱟᱱᱟ ᱟᱨ ᱚᱱᱟ ᱤᱫᱤ ᱠᱟᱛᱮᱫ ᱩᱱᱠᱩ ᱩᱱᱠᱩ ᱨᱮᱱ ᱜᱟᱨᱰᱮᱭᱮᱱ ᱠᱚ ᱟᱠᱚ ᱡᱮᱢᱚᱱ ᱟᱱᱟᱴ ᱮᱴᱠᱮᱴᱚᱬᱮ ᱵᱟᱝ ᱠᱚ ᱟᱹᱭᱠᱟᱹᱣᱮᱜᱼᱟ